ᱦᱮᱸ ᱞᱟᱹᱭᱢᱮ ᱚᱠᱚᱭᱮᱢ ᱞᱟᱹᱭᱮᱜ ᱠᱟᱱᱟ ᱚᱻ ᱚᱠ

ᱤᱧ ᱱᱚᱛᱮ ᱵᱟᱸᱠᱩᱲᱟ ᱟᱯᱮ ᱚᱱᱛᱮ ᱪᱮᱫ ᱞᱮᱠᱟ ᱮᱱᱮᱡ ᱠᱚ ᱦᱩᱭᱩᱜᱼᱟ ᱪᱮᱫᱞᱮᱠᱟ ᱯᱚᱨᱚᱵᱽ ᱡᱮᱢ ᱪᱮᱜᱞᱮᱠᱟ ᱦᱮᱱᱟᱜ ᱟᱠᱟᱫᱟ ᱯᱚᱨᱚᱵᱽ ᱨᱮᱭᱟᱜ ᱧᱩᱛᱩᱢ ᱠᱚ ᱥᱮ ᱪᱮᱫᱠᱟ ᱮᱱᱮᱡ ᱥᱮᱨᱮᱧ ᱦᱩᱭᱩᱜ ᱜᱮᱭᱟ ᱟᱯᱮᱥᱮᱫ ᱟᱞᱮ ᱚᱱᱛᱮ ᱫᱚ ᱦᱮᱸ ᱚᱱᱠᱟᱜᱮ ᱦᱩᱭᱩᱜᱼᱟ ᱫᱟᱥᱟᱭ ᱠᱚ ᱦᱮᱱᱟᱜᱼᱟ ᱫᱟᱸᱥᱟᱭ ᱠᱚ ᱦᱩᱭᱩᱜᱼᱟ ᱥᱚᱨᱦᱟᱭ ᱚᱱᱠᱟᱜᱮ ᱦᱩᱭᱩᱜᱼᱟ ᱛᱚ ᱟᱨ ᱟᱯᱮᱥᱮᱫ ᱫᱚ ᱮᱸ ᱥᱚᱨᱦᱟᱭ ᱮᱱᱮᱡ ᱟᱠᱚ ᱪᱮᱫᱞᱮᱠᱟ ᱥᱟᱯᱟᱵᱽ ᱠᱚ ᱛᱟᱦᱮᱱ ᱛᱟᱠᱚᱭᱟ ᱟᱞᱮᱥᱮᱜ ᱫᱚ ᱮᱸ ᱟ ᱟᱞᱮᱥᱮᱜ ᱫᱚ ᱥᱟᱯᱟᱯ ᱵᱚᱞᱛᱮ ᱩᱱᱠᱩ ᱡᱟᱦᱟᱸᱭ ᱢᱟᱱᱮ ᱮᱸ ᱥᱚᱨᱦᱟᱭ ᱨᱮᱞᱮ ᱮᱱᱮᱪᱚᱡᱚᱜ ᱜᱮ ᱡᱚᱛᱚ ᱦᱚᱲᱜᱮ ᱢᱤᱫ ᱨᱚᱠᱚᱢ ᱯᱟᱹᱧᱪᱤ ᱥᱟᱹᱲᱤ ᱵᱟᱹᱱᱫᱮ ᱠᱟᱛᱮᱜ ᱡᱚᱛᱚ ᱦᱚᱲᱜᱤ ᱢᱤᱫ ᱥᱟᱸᱣᱛᱤ ᱞᱮ ᱮᱱᱮᱡᱚᱜ ᱥᱚᱨᱦᱟᱭ ᱨᱮᱫᱚ ᱥᱚᱨᱦᱟᱭ ᱞᱮ ᱮᱱᱮᱡᱚᱜ ᱵᱟᱦᱟᱨᱮ ᱵᱟᱦᱟᱨᱮᱞᱮ ᱮᱱᱮᱡᱚᱜᱼᱟ ᱵᱟᱦᱟ ᱵᱟᱦᱟᱨᱮᱫᱚ ᱡᱚᱠᱷᱚᱱ ᱚᱱᱟ ᱡᱟᱦᱮᱨ ᱨᱮ ᱯᱩᱡᱟᱹᱜ ᱮ ᱪᱟᱞᱟᱜ ᱡᱚᱠᱷᱚᱱ ᱮᱱᱮᱡ ᱮᱱᱮᱡ ᱛᱮᱞᱮ ᱤᱫᱤ ᱦᱚᱴᱚᱠᱟᱭᱟ ᱛᱚ ᱟᱵᱟᱨ ᱦᱤᱡᱩᱜ ᱥᱚᱢᱚᱭ ᱦᱚᱸ ᱚᱱᱠᱟᱜᱮ ᱮᱱᱮᱡ ᱮᱱᱮᱡ ᱛᱮᱜᱮᱞᱮ ᱦᱤᱡᱩᱜᱼᱟ ᱵᱟᱦᱟ ᱨᱮᱫᱚ ᱚᱱᱟ ᱮᱭ ᱫᱷᱚᱨᱚ ᱛᱚᱠᱷᱚᱱ ᱫᱚ ᱥᱟᱨᱡᱚᱢ ᱵᱟᱦᱟᱠᱚ ᱵᱟᱦᱟᱜ ᱛᱚᱠᱷᱚᱱ ᱚᱱᱟ ᱵᱟᱦᱟᱜᱮ ᱚᱱᱟ ᱤᱭᱟᱹ ᱦᱟᱴᱟᱜᱨᱮ ᱩᱱᱤ ᱱᱟᱭᱠᱮ ᱥᱟᱵ ᱠᱟᱛᱮ ᱥᱟᱵ ᱟᱹᱜᱩᱭᱟᱭ ᱛᱚ ᱟᱫᱚ ᱛᱚᱠᱷᱚᱱ ᱚᱱᱟ ᱚᱲᱟᱜ ᱟᱲᱟᱜ ᱡᱟᱝᱜᱟ ᱠᱚᱠᱚ ᱟᱹᱨᱩᱵᱮᱭᱟ ᱛᱟᱨᱯᱚᱨ ᱚᱱᱟ ᱵᱟᱦᱟ ᱟᱨ ᱩᱱᱠᱩᱭ ᱜᱚᱪᱷᱟᱨᱮ ᱮᱢᱟ ᱠᱚᱭᱟ ᱚᱱᱠᱟ ᱮᱭᱟᱹᱢ ᱫᱟᱸᱥᱟᱭ ᱫᱚ ᱫᱟᱸᱥᱟᱭ ᱥᱚᱢᱚᱭᱜᱮ ᱦᱩᱭᱩᱜ ᱜᱮᱭᱟ ᱟᱨ ᱫᱟᱸᱥᱟᱭᱟᱜ ᱥᱟᱯᱟᱵᱽ ᱫᱚ ᱛᱟᱦᱮᱱᱟ ᱛᱩᱢᱫᱟᱜ ᱦᱮᱱᱟ ᱼᱟ ᱴᱟᱢᱟᱠ ᱦᱮᱱᱟᱜᱼᱟ ᱠᱚᱨᱛᱟᱞ ᱦᱮᱱᱟᱜᱼᱟ ᱛᱤᱨᱤᱭᱚ ᱦᱮᱱᱟᱜᱼᱟ ᱚᱱᱟᱠᱚ ᱛᱟᱨᱯᱚᱮ ᱚᱱᱟ ᱢᱟᱨᱟᱜ ᱯᱤᱧᱪᱟᱹ ᱡᱟᱦᱟᱸ ᱚᱱᱟᱫᱚ ᱮᱴᱟᱜ ᱫᱤᱥᱚᱢ ᱠᱚᱨᱮᱫᱚ ᱫᱟᱹᱲᱦᱤ ᱚᱸᱰᱮᱠᱚ ᱛᱚᱞᱠᱟᱜᱼᱟ ᱠᱚ ᱟᱨ ᱱᱚᱸᱰᱮ ᱫᱚᱠᱚ ᱦᱩᱨᱞᱟᱹᱭᱟ ᱜᱮᱭᱟ ᱦᱮᱸ ᱴᱷᱤᱠ ᱜᱮᱭᱟ